ᱟᱵᱚ ᱥᱟᱱᱛᱟᱲ ᱥᱚᱢᱟᱡᱽ ᱨᱮᱫᱚ ᱯᱳᱭᱞᱳ ᱵᱚᱸᱜᱟᱼᱵᱩᱨᱩ ᱫᱚ ᱛᱟᱵᱚᱱ ᱢᱟᱜᱽ ᱠᱷᱚᱱᱟᱜ ᱢᱟᱜᱽ ᱵᱚᱸᱜᱟ ᱨᱟᱹᱥᱠᱟᱹ ᱢᱮᱱᱟᱜ ᱜᱮᱭᱟ ᱯᱷᱟᱹᱜᱩᱱ ᱵᱚᱸᱜᱟ ᱛᱟᱵᱚᱱ ᱵᱟᱦᱟ ᱵᱚᱸᱜᱟ ᱪᱟᱹᱛ ᱵᱚᱸᱜᱟ ᱛᱟᱵᱚᱱ ᱯᱟᱛᱟ ᱵᱚᱸᱜᱟ ᱵᱟᱹᱭᱥᱟᱹᱠᱷ ᱵᱚᱸᱜᱟ ᱛᱟᱵᱚᱱ ᱥᱮᱸᱫᱽᱨᱟ ᱵᱚᱸᱜᱟ ᱱᱚᱛᱮ ᱡᱷᱮᱴ ᱵᱚᱸᱜᱟ ᱛᱟᱵᱚᱱ ᱨᱚᱡᱚ ᱯᱚᱨᱚᱵᱽ ᱟᱥᱟᱲ ᱫᱚ ᱛᱟᱵᱚᱱ ᱪᱤᱛᱚᱱ ᱠᱟᱱᱟ ᱟᱲᱟᱜ ᱯᱚᱨᱚᱵᱽ ᱠᱚ ᱢᱮᱱᱟ ᱥᱟᱱ ᱵᱚᱸᱜᱟ ᱠᱩᱱᱟᱹᱢᱤ ᱨᱮ ᱛᱟᱵᱚ ᱜᱚᱢᱦᱟ ᱯᱚᱨᱚᱵᱽ ᱵᱷᱟᱫᱚᱨ ᱨᱮᱫᱚ ᱛᱟᱵᱚᱱ ᱮᱸᱫᱮ ᱯᱚᱨᱚᱵᱽ ᱟᱨ ᱤᱱᱟᱹ ᱠᱟᱛᱮᱫ ᱫᱟᱸᱥᱟᱭ ᱨᱮ ᱛᱟᱵᱚᱱ ᱟᱵᱚ ᱚᱸᱰᱮ ᱠᱷᱚᱱᱟᱜ ᱫᱚ ᱥᱚᱦᱨᱟᱭ ᱛᱟᱵᱚᱱ ᱮᱦᱚᱵ ᱮᱱᱟ ᱟᱵᱚᱣᱟᱜ ᱫᱚ ᱥᱚᱦᱨᱟᱭᱮᱱ ᱠᱷᱟᱱ ᱵᱚᱱ ᱥᱚᱦᱨᱟᱭ ᱵᱚᱸᱜᱟ ᱨᱮ ᱟᱸᱜᱷᱟᱲ ᱵᱚᱸᱜᱟ ᱫᱚ ᱛᱟᱵᱚᱱ ᱪᱮᱫ ᱦᱚᱸ ᱚᱱᱠᱟ ᱫᱚ ᱵᱟᱹᱱᱩᱜ ᱟᱹᱱᱤᱡ ᱯᱩᱥ ᱯᱚᱨᱚᱵᱽ ᱛᱟᱵᱚᱱ ᱟᱹᱰᱤ ᱨᱟᱹᱥᱠᱟᱹ ᱜᱮ ᱯᱩᱥ ᱯᱚᱨᱚᱵᱽ ᱫᱚ ᱛᱟᱵᱚᱱ ᱟᱵᱚᱣᱟᱜ ᱥᱮᱨᱢᱟ ᱯᱩᱨᱟᱹᱣᱮᱱᱟ ᱠᱷᱟᱱ ᱮᱱᱮᱡᱼᱥᱮᱨᱮᱧ ᱫᱚ ᱡᱚᱛᱚᱣᱟᱜ ᱨᱮᱜᱮ ᱛᱟᱵᱚᱱ ᱟᱞᱟᱜᱽᱼᱟᱞᱟᱜᱽ ᱢᱮᱱᱟᱜᱼᱟ ᱟᱹᱰᱤ ᱨᱟᱹᱥᱠᱟᱹ ᱜᱮᱢ ᱵᱩᱡᱷᱟᱹᱣᱟ

ᱮᱱᱮᱡᱼᱥᱮᱨᱮᱧ ᱫᱚ ᱟᱵᱚ ᱥᱚᱢᱟᱡᱽ ᱨᱮᱪᱮ ᱩᱱᱟᱹᱜ ᱪᱮᱦᱨᱟ ᱡᱚᱛᱚᱣᱟᱜ ᱯᱚᱨᱚᱵᱽ ᱯᱤᱪᱷᱤ ᱮᱱᱮᱡᱼᱥᱮᱨᱮᱧ ᱛᱟᱵᱚ ᱟᱞᱟᱜᱽᱼᱟᱞᱟᱜᱽ ᱜᱮᱭᱟ ᱮᱱᱮᱡ ᱦᱚᱸ ᱥᱮᱨᱮᱧ ᱦᱚᱸ ᱟᱹᱰᱤ ᱨᱟᱹᱥᱠᱟᱹ ᱜᱮᱢ ᱵᱩᱡᱷᱟᱹᱣᱟ ᱵᱩᱡᱷᱟᱹᱣ ᱫᱚ